ᱦᱩᱸ ᱦᱮᱞᱳ ᱟᱪᱪᱷᱟ ᱰᱟᱠᱛᱟᱨ ᱵᱟᱵᱩ ᱱᱤᱭᱟᱹ ᱠᱤ ᱯᱷᱩᱞᱠᱩᱥᱢᱟᱹ ᱦᱟᱸᱥᱯᱟᱛᱟᱞ ᱠᱟᱱᱟ ᱟᱪᱪᱷᱟᱼᱟᱪᱪᱷᱟ ᱦᱟᱸᱥᱯᱟᱛᱟᱞ ᱨᱮᱠᱤ ᱠᱳᱱᱳ ᱤᱭᱟᱹ ᱪᱮᱫᱞᱮᱠᱟ ᱵᱮᱵᱚᱥᱛᱷᱟ ᱠᱚ ᱢᱮᱱᱟᱜᱼᱟ ᱢᱟᱱᱮ ᱦᱩᱸ ᱦᱩᱸ ᱦᱩᱸ ᱟᱞᱤᱧ ᱫᱚᱞᱤᱧ ᱞᱟᱹᱭ ᱮᱫᱟ ᱦᱟᱸᱥᱟ ᱰᱩᱝᱨᱤ ᱠᱷᱚᱱᱟᱜ ᱦᱩᱸ ᱦᱩᱸ ᱦᱩᱸ ᱦᱩᱸ ᱯᱨᱚᱵᱞᱮᱢ ᱵᱚᱞᱛᱮ ᱫᱚ ᱯᱮᱥᱚᱱ ᱟᱞᱮᱭᱤᱡ ᱜᱮᱭ ᱛᱟᱦᱮᱸ ᱠᱟᱱ ᱛᱟᱞᱮᱭᱟ ᱢᱟᱱᱮ ᱠᱷᱩᱵ ᱜᱮ ᱚᱱᱮ ᱠᱷᱩᱜ ᱢᱟᱸᱫᱟ ᱫᱚᱢᱮ ᱜᱮ ᱠᱷᱩᱜ ᱢᱟᱸᱫᱟ ᱱᱚᱛᱮ ᱞᱟᱡ ᱦᱟᱥᱩ ᱚᱱᱠᱟ ᱢᱟᱱᱮ ᱠᱩᱴᱷᱤᱱ ᱜᱮᱭ ᱵᱩᱡᱷᱟᱹᱣ ᱮᱫᱟ ᱟᱨᱠᱤ ᱢᱤᱫᱴᱮᱱ ᱫᱚ ᱢᱟᱱᱮ ᱠᱷᱩᱵᱜᱮ ᱤᱭᱟᱹ ᱚᱱᱟᱨ ᱨᱩᱜᱤ ᱦᱮᱱᱟᱭ ᱛᱟᱞᱮᱭᱟ ᱟᱨ ᱟᱨ ᱮᱢᱵᱩᱞᱮᱱᱥ ᱠᱚᱨᱮᱱᱟᱜ ᱵᱮᱵᱚᱥᱛᱟ ᱢᱮᱱᱟᱜᱼᱟ ᱦᱮᱸ ᱦᱮᱸ ᱦᱮᱸ ᱟᱪᱪᱷᱟ ᱟᱪᱪᱷᱟ ᱦᱮᱸ ᱦᱮᱸ ᱦᱮᱸ ᱦᱮᱸ

ᱟᱪᱪᱷᱟ ᱟᱪᱪᱷᱟ ᱟᱪᱪᱷᱟ ᱦᱮᱸ ᱦᱮᱸ ᱦᱮᱸ ᱟᱪᱪᱷᱟ ᱟᱪᱪᱷᱟ ᱦᱮᱸ ᱦᱮᱸ ᱦᱮᱸ ᱚ ᱟᱞᱤᱧ ᱜᱮ ᱟᱞᱤᱧ ᱜᱮ ᱮᱢᱵᱩᱞᱮᱱᱥ ᱫᱚ ᱫᱚᱨᱠᱟᱨᱚᱜ ᱜᱮᱭᱟ ᱟᱫᱚ ᱠᱷᱩᱵ ᱜᱮ ᱤᱭᱟᱹ ᱫᱚ ᱚᱱᱟ ᱨᱩᱜᱤ ᱫᱚ ᱦᱩᱸ ᱞᱚᱜᱚᱱ ᱫᱷᱟᱨᱟᱛᱮ ᱛᱟᱦᱚᱞᱮ ᱜᱩᱞ ᱜᱚᱫ ᱢᱮ ᱦᱮᱸ ᱦᱩᱸ ᱦᱩᱸ ᱦᱮᱸ ᱨᱮᱰᱤ ᱢᱟᱱᱮ ᱟᱪᱪᱷᱟ ᱟᱪᱪᱷᱟ ᱟᱪᱪᱷᱟ ᱴᱷᱤᱠᱜᱮᱭᱟ ᱦᱮᱸ ᱨᱮᱰᱤᱭ ᱠᱟᱱᱟᱞᱤᱧ ᱨᱮᱰᱤᱭ ᱠᱟᱱᱟᱞᱤᱧ ᱟᱪᱪᱷᱟ ᱟᱪᱪᱷᱟ ᱟᱪᱪᱷᱟ ᱦᱮᱸ ᱦᱮᱸ ᱴᱷᱤᱠᱜᱮᱭᱟ ᱴᱷᱤᱠᱜᱮᱭᱟ ᱴᱷᱤᱠᱜᱮᱭᱟ ᱦᱮᱸ ᱦᱮᱸ ᱦᱮᱸ ᱴᱷᱤᱠᱜᱮᱭᱟ ᱴᱷᱤᱠᱜᱮᱭᱟ ᱦᱮᱸ ᱦᱮᱸ ᱞᱚᱜᱚᱱ ᱜᱤᱞᱤᱧ ᱤᱫᱤᱭᱮ ᱠᱟᱫᱟ ᱞᱚᱜᱚᱱ ᱫᱷᱟᱨᱟ ᱛᱮᱜᱮᱞᱤᱧ ᱥᱟᱹᱛᱮ ᱠᱟᱱᱟ ᱴᱷᱤᱠᱜᱮᱭᱟ ᱦᱮᱸ ᱢᱟ